ᱥᱟᱺᱜᱤᱧ ᱟᱨ ᱦᱟᱸᱰᱮ ᱱᱷᱟᱰᱮ ᱴᱚᱴᱷᱟ ᱠᱚᱨᱮ ᱟᱭᱢᱟ ᱞᱮᱠᱟᱱ ᱟᱛᱳ ᱠᱚᱨᱮ ᱜᱮ ᱧᱮᱞ ᱠᱟᱱᱟ ᱡᱟᱦᱟᱸ ᱠᱚᱨᱮ ᱜᱮ ᱰᱟᱺᱦᱤ ᱠᱚ ᱢᱮᱱᱟᱜᱼᱟ ᱚᱱᱟ ᱥᱩᱨ ᱥᱩᱯᱩᱨ ᱨᱮᱱ ᱥᱮ ᱚᱸᱰᱮ ᱨᱮᱱ ᱦᱚᱲ ᱠᱚ ᱡᱟᱦᱟᱱ ᱞᱮᱠᱟᱱ ᱜᱮ ᱱᱮᱛᱟᱨ ᱫᱚ ᱚᱱᱟ ᱠᱷᱮᱞᱳᱰ ᱦᱮᱯᱨᱟᱣ ᱠᱚ ᱥᱟᱯᱲᱟᱣ ᱟᱠᱚ ᱚᱱᱟ ᱫᱚ ᱥᱮᱨᱢᱟᱨᱮ ᱢᱤᱫ ᱫᱷᱟᱣ ᱦᱚᱸ ᱦᱩᱭ ᱫᱟᱲᱮᱭᱟᱜᱼᱟ ᱟᱨ ᱵᱟᱝᱠᱷᱟᱱ ᱫᱚ ᱯᱮ ᱪᱟᱸᱫᱳ ᱨᱮ ᱢᱤᱫ ᱫᱷᱟᱣ ᱥᱮ ᱚᱱᱟ ᱡᱟᱦᱟᱱ ᱯᱚᱨᱚᱵᱽ ᱯᱟᱛᱟ ᱠᱚᱨᱮ ᱢᱤᱫ ᱫᱷᱟᱣ ᱚᱱᱠᱟ ᱠᱚ ᱠᱷᱮᱞᱳᱰ ᱠᱚ ᱥᱟᱯᱲᱟᱣ ᱟᱠᱚ ᱟᱫᱚ ᱵᱟᱡᱟᱨ ᱠᱚᱨᱮ ᱪᱮᱫ ᱞᱮᱠᱟ ᱦᱚᱲ ᱠᱚ ᱟᱠᱚᱣᱟᱜ ᱡᱟᱦᱟᱱᱟᱜ ᱜᱮ ᱩᱭᱦᱟᱹᱨ ᱛᱟᱢ ᱵᱷᱟᱵᱽᱱᱟ ᱛᱟᱢ ᱡᱟᱦᱟᱱᱟᱜ ᱜᱮ ᱤᱭᱟᱹ ᱨᱮᱱᱟᱜ ᱢᱚᱱᱮ ᱨᱮᱱᱟᱜ ᱡᱟᱦᱟᱱᱟᱜ ᱜᱮ ᱜᱟᱹᱦᱤᱨ ᱚᱱᱠᱟ ᱪᱟᱯ ᱠᱚ ᱚᱱᱟ ᱠᱚ ᱩᱱᱠᱩ ᱠᱚᱢ ᱞᱟᱹᱜᱤᱫ ᱛᱮ ᱵᱟᱡᱟᱨ ᱨᱮᱱ ᱦᱚᱲ ᱫᱚ ᱟᱭᱢᱟ ᱦᱚᱲᱜᱮ ᱴᱤᱵᱷᱤ ᱢᱳᱵᱟᱭᱤᱞ ᱮᱢᱟᱱ ᱡᱤᱱᱤᱥ ᱠᱚᱠᱚ ᱯᱟᱲᱦᱟᱣ ᱠᱟᱛᱮ ᱚᱸᱰᱮ ᱠᱷᱚᱱᱟᱜ ᱟᱠᱚᱣᱟᱜ ᱚᱱᱟ ᱩᱭᱦᱟᱹᱨ ᱵᱷᱟᱵᱽᱱᱟ ᱫᱚᱠᱚ ᱠᱚᱢ ᱟᱠᱚ ᱢᱮᱱᱠᱷᱟᱱ ᱟᱛᱳ ᱨᱮᱱ ᱦᱚᱲ ᱫᱚ ᱞᱟᱹᱭᱟᱹᱧ ᱡᱮ ᱩᱱᱠᱩᱣᱟᱜ ᱵᱷᱟᱵᱽᱱᱟ ᱥᱮ ᱡᱟᱦᱟᱱᱟᱜ ᱚᱱᱠᱟ ᱜᱟᱹᱦᱤᱨ ᱚᱱᱠᱟᱱᱟᱜ ᱫᱩᱠ ᱠᱚ ᱵᱟᱝ ᱛᱟᱦᱮᱱ ᱨᱮᱦᱚᱸ ᱡᱚᱠᱷᱚᱱ ᱚᱱᱠᱟᱱᱟᱜ ᱡᱟᱦᱟᱱ ᱦᱤᱡᱩᱜᱼᱟ ᱟᱫᱚ ᱩᱱᱠᱩ ᱫᱚ ᱚᱱᱟ ᱡᱟᱦᱟᱱ ᱯᱚᱨᱚᱵᱽ ᱯᱟᱛᱟ ᱠᱤᱝᱵᱟ ᱚᱱᱠᱟ ᱠᱷᱮᱞ ᱦᱮᱯᱨᱟᱣ ᱡᱟᱦᱟᱸ ᱠᱚ ᱟᱛᱳ ᱨᱮᱠᱚ ᱥᱟᱯᱲᱟᱣ ᱦᱚᱪᱚᱭᱟᱠᱚ ᱤᱱᱟᱹ ᱧᱮᱞ ᱠᱟᱛᱮ ᱟᱨ ᱤᱱᱟᱹ ᱨᱮᱱᱟᱜ ᱨᱟᱹᱥᱠᱟᱹ ᱦᱟᱛᱟᱣ ᱠᱟᱛᱮ ᱜᱮ ᱩᱱᱠᱩ ᱫᱚᱢᱮ ᱨᱟᱹᱥᱠᱟᱹ ᱦᱚᱸᱠᱚ ᱵᱩᱡᱷᱟᱹᱣ ᱟᱠᱚ ᱟᱨ ᱟᱠᱚᱣᱟᱜ ᱢᱚᱱᱮ ᱦᱚᱸ ᱠᱷᱟᱨᱥᱟᱞᱟ ᱜᱮ ᱛᱟᱦᱮᱱᱟ ᱚᱱᱟ ᱠᱷᱟᱹᱛᱤᱨ ᱛᱮ ᱱᱚᱣᱟ ᱡᱟᱦᱟᱸ ᱟᱛᱳ ᱠᱚᱨᱮ ᱥᱮ ᱟᱭᱢᱟ ᱴᱚᱴᱷᱟ ᱠᱚᱨᱮ ᱡᱟᱦᱟᱸ ᱠᱷᱮᱞ ᱠᱚ ᱪᱟᱞᱟᱜᱼᱟ ᱤᱧ ᱫᱚᱧ ᱢᱮᱱᱟ ᱚᱱᱟ ᱠᱚᱫᱚ ᱪᱟᱞᱟᱣ ᱤᱫᱤᱜᱮ ᱵᱷᱟᱜᱮᱭᱟ ᱤᱱᱟᱹ ᱛᱮᱫᱚ ᱦᱚᱲᱠᱚᱦᱚᱸ ᱨᱟᱹᱥᱠᱟᱹ ᱨᱮᱠᱚ ᱛᱟᱦᱮᱱᱟᱠᱚ ᱟᱨ ᱤᱱᱟᱹ ᱛᱮᱫᱚ ᱡᱟᱦᱟᱱ ᱵᱷᱟᱵᱽᱱᱟ ᱠᱚᱦᱚᱸ ᱩᱱᱠᱩᱣᱟᱜ ᱢᱚᱱᱮᱨᱮ ᱵᱟᱝ ᱦᱤᱡᱩᱜᱼᱟ